ᱦᱮᱞᱳ ᱡᱚᱦᱟᱨ ᱜᱮ ᱜᱚᱢᱠᱮ ᱟᱹᱞᱤᱧ ᱵᱤᱠᱨᱚᱢ ᱴᱩᱰᱩᱞᱤᱧ ᱞᱟᱹᱭᱮᱫᱼᱟ ᱥᱩᱥᱟᱹᱨᱤᱭᱟᱹ ᱟᱫᱚ ᱟᱹᱵᱤᱱ ᱫᱚ ᱚᱠᱟᱨᱮ ᱞᱟᱜᱟᱣ ᱠᱟᱱᱟ ᱟᱛᱳ ᱫᱤᱥᱚᱢ ᱨᱮᱜᱮ ᱞᱟᱜᱟᱣ ᱠᱟᱱᱟ ᱥᱮ ᱟᱪᱪᱷᱟ ᱟᱪᱪᱷᱟ ᱟᱫᱚ ᱱᱚᱣᱟ ᱫᱟᱢᱯᱟᱲᱟ ᱢᱟᱱᱮ ᱵᱟᱵᱳᱭᱫᱟ ᱟᱛᱳ ᱨᱮ ᱞᱟᱜᱟᱣ ᱠᱟᱱᱟ ᱟᱫᱚ ᱟᱹᱵᱤᱱ ᱥᱮᱫ ᱠᱷᱚᱱ ᱵᱟᱲᱟᱭ ᱥᱟᱱᱟᱭᱮᱫ ᱞᱤᱧᱟ ᱟᱵᱚ ᱱᱚᱣᱟ ᱡᱷᱟᱲᱠᱷᱚᱸᱰ ᱴᱚᱴᱷᱟᱨᱮ ᱩᱛᱱᱟᱹᱣ ᱞᱟᱹᱜᱤᱫ ᱛᱮ ᱪᱮᱫ ᱪᱮᱫ ᱠᱚ ᱱᱤᱛᱚᱜ ᱢᱟᱱᱮ ᱟᱵᱮᱱᱟᱜ ᱱᱚᱡᱚᱨ ᱨᱮ ᱢᱟᱱᱮ ᱠᱟᱹᱴᱤᱡ ᱤᱭᱟᱹ ᱫᱷᱟᱨᱟ ᱧᱮᱞᱚᱜ ᱠᱟᱱᱟ ᱠᱚᱢᱭᱟᱹ ᱫᱷᱟᱨᱟ ᱦᱳᱭ ᱦᱮᱸ ᱦᱮᱸ ᱦᱮᱸ ᱦᱮᱸ ᱟᱪᱪᱷᱟ ᱦᱚᱸ ᱦᱚᱸ ᱡᱚᱛᱚ ᱜᱮ ᱦᱮᱱᱟᱜ ᱮᱱᱠᱷᱟᱱ ᱱᱚᱣᱟᱨᱮ ᱩᱛᱱᱟᱹᱜ ᱞᱟᱹᱜᱤᱫ ᱛᱮᱠᱷᱟᱱ ᱫᱚ ᱢᱱᱮ ᱢᱤᱫᱴᱤᱡ ᱟᱛᱳ ᱦᱚᱲ ᱠᱚ ᱢᱤᱫᱴᱮᱡ ᱡᱟᱜᱽᱨᱚᱛ ᱵᱟᱲᱟ ᱠᱟᱛᱮᱫ ᱟᱨ ᱥᱚᱨᱠᱟᱨ ᱴᱷᱮᱱ ᱱᱚᱝᱠᱟᱱ ᱫᱟᱵᱮᱫᱟᱨ ᱫᱚᱨᱠᱟᱨᱚᱜ ᱠᱟᱱᱟ ᱪᱮᱫ ᱞᱮᱠᱟᱛᱮ ᱡᱮᱢᱚᱱ ᱟᱵᱚ ᱥᱤᱠᱷᱱᱟᱹᱛ ᱨᱮ ᱟᱛᱳ ᱥᱠᱩᱞ ᱨᱮᱦᱚᱸ ᱜᱤᱫᱽᱨᱟᱹ ᱠᱚ ᱥᱮ ᱯᱟᱹᱴᱷᱩᱣᱟᱹ ᱠᱚ ᱛᱟᱵᱚᱱ ᱱᱟᱯᱟᱭ ᱛᱮᱠᱚ ᱚᱞᱚᱜᱼᱟ ᱢᱟᱥᱴᱟᱨ ᱠᱚ ᱥᱟᱺᱦᱤ ᱥᱚᱢᱚᱭ ᱨᱮᱠᱚ ᱥᱮᱴᱮᱨᱚᱜᱼᱟ ᱦᱳᱭ ᱦᱳᱭ ᱦᱳᱭ ᱟᱨ ᱱᱚᱜᱼᱚᱭ ᱡᱮ ᱟᱵᱚᱣᱟᱜ ᱱᱚᱣᱟ ᱥᱟᱥᱛᱷᱮ ᱨᱮᱦᱚᱸ ᱟᱵᱚ ᱨᱮᱸᱜᱮᱡ ᱚᱨᱮᱡ ᱦᱚᱲ ᱢᱟ ᱟᱹᱰᱤ ᱯᱷᱟᱨᱟᱠ ᱢᱟ ᱵᱟᱵᱚᱱ ᱥᱮᱱ ᱫᱟᱲᱮᱭᱟᱜ ᱜᱟᱹᱰᱤ ᱜᱷᱚᱲᱟ ᱤᱭᱟᱹ ᱠᱟᱛᱮᱫ ᱨᱤᱡᱟᱵᱷ ᱠᱟᱛᱮᱫ ᱢᱟ ᱮᱱᱠᱷᱟᱱ ᱪᱮᱫ ᱞᱮᱠᱟ ᱱᱚᱣᱟ ᱚᱠᱟ ᱠᱚᱨᱮᱫ ᱛᱤᱱᱟᱹᱜ ᱥᱩᱨᱼᱥᱩᱯᱩᱨ ᱨᱮ ᱛᱟᱦᱮᱸ ᱞᱮᱱᱠᱷᱟᱱ ᱥᱟᱥᱛᱷᱚ ᱞᱟᱹᱜᱤᱫ ᱛᱮ ᱡᱩᱛ ᱧᱚᱜ ᱠᱚᱜᱼᱟ ᱚᱱᱠᱟ ᱦᱮᱸ ᱡᱚᱛᱚ ᱡᱚᱛᱚ ᱠᱚ ᱨᱟᱱ ᱢᱩᱨᱜᱟᱹᱱ ᱠᱚᱜᱼᱟ ᱦᱩᱛᱠᱟᱹᱢ ᱛᱟᱦᱚᱞᱮ ᱫᱚ ᱮᱱᱠᱷᱟᱱ ᱡᱷᱟᱲᱠᱷᱚᱸᱰ ᱥᱚᱨᱠᱟᱨ ᱰᱮᱵᱷᱞᱚᱯ ᱞᱟᱹᱜᱤᱫ ᱛᱮᱫᱚ ᱱᱤᱛ ᱫᱷᱟᱹᱵᱤᱡ ᱚᱱᱠᱟ ᱵᱮᱥ ᱫᱷᱟᱨᱟ ᱠᱚᱫᱚᱢ ᱫᱚ ᱱᱟᱦᱟᱸᱜ ᱵᱟᱭ ᱦᱟᱛᱟᱣ ᱟᱠᱟᱫᱼᱟ ᱡᱚᱛᱚ ᱵᱤᱵᱷᱟᱜᱽ ᱨᱮᱜᱮ ᱦᱟᱸᱜ ᱟᱹᱰᱤ ᱞᱩᱡᱽ ᱛᱮᱜᱮ ᱪᱟᱞᱟᱜ ᱠᱟᱱᱟ ᱥᱤᱪᱪᱷᱟ ᱵᱤᱵᱷᱟᱜᱽ ᱥᱟᱥᱛᱷᱚ ᱵᱤᱵᱷᱟᱜᱽ ᱥᱮ ᱱᱚᱣᱟ ᱪᱟᱥ ᱵᱟᱠᱷᱨᱟᱛᱮ ᱡᱚᱛᱚ ᱨᱮᱜᱮ ᱟᱫᱚ ᱱᱤᱛ ᱫᱚ ᱱᱚᱣᱟ ᱨᱮᱭᱟᱜ ᱫᱚ ᱛᱟᱦᱚᱞᱮ ᱟᱛᱳ ᱦᱚᱲ ᱠᱚᱜᱮ ᱡᱟᱜᱽᱨᱚᱛ ᱠᱟᱛᱮᱫ ᱱᱚᱝᱠᱟ ᱫᱟᱹᱵᱤᱫᱟᱨ ᱫᱚᱦᱚᱭ ᱦᱩᱭᱩᱜᱼᱟ ᱦᱳᱭ ᱦᱳᱭ ᱵᱟᱠᱷᱟᱡ ᱫᱚ ᱟᱵᱚ ᱫᱚ ᱱᱤᱝᱠᱟᱹ ᱜᱮᱵᱚᱱ ᱛᱟᱦᱮᱱᱟ ᱟᱪᱪᱷᱟ ᱴᱷᱤᱠ ᱜᱮᱭᱟ ᱢᱟ ᱛᱟᱦᱚᱞᱮ